ᱥᱚᱨᱠᱟᱨᱤ ᱡᱳᱡᱚᱱᱟ ᱞᱮᱠᱟᱛᱮ ᱱᱤᱛᱳᱜ ᱟᱹᱰᱤ ᱟᱭᱢᱟ ᱪᱟᱹᱞᱩ ᱟᱠᱟᱱᱟ ᱡᱮᱢᱚᱱ ᱥᱚᱨᱠᱟᱨᱤ ᱡᱳᱡᱚᱱᱟ ᱞᱮᱠᱟᱛᱮ ᱱᱚᱣᱟᱞᱤᱧ ᱢᱮᱱᱟ ᱵᱤᱫᱷᱚᱵᱟ ᱵᱷᱟᱛᱟ ᱢᱤᱫᱴᱤᱡ ᱡᱟᱦᱟᱸ ᱪᱮ ᱥᱟᱴᱷᱮ ᱵᱚᱪᱷᱚᱨ ᱠᱷᱚᱱ ᱪᱮᱛᱟᱱ ᱵᱩᱰᱷᱤ ᱮᱨᱟ ᱦᱟᱲᱟᱢ ᱦᱚᱲ ᱠᱚ ᱩᱱᱠᱩ ᱦᱚᱸ ᱯᱩᱭᱥᱟᱹ ᱞᱮᱠᱟ ᱛᱮᱠᱚ ᱧᱟᱢᱟ ᱛᱟᱨᱯᱚᱨᱮ ᱚᱸᱰᱮᱠᱷᱚᱱ ᱦᱩᱭᱮᱱᱟ ᱱᱚᱜᱼᱚᱭ ᱨᱮᱥᱚᱱ ᱠᱟᱨᱰ ᱢᱤᱫᱴᱤᱡ ᱡᱳᱡᱚᱱᱟ ᱚᱱᱟᱦᱚᱸ ᱢᱤᱫᱴᱤᱡ ᱥᱚᱨᱠᱟᱨᱤ ᱡᱳᱡᱚᱱᱟ ᱠᱟᱱ ᱜᱮᱭᱟ ᱚᱱᱟᱦᱚᱸ ᱛᱟᱨᱢᱟᱱᱮ ᱱᱚᱜᱼᱚᱭ ᱢᱚᱬᱮ ᱠᱤᱞᱳ ᱠᱟᱛᱮᱫ ᱢᱟᱱᱮ ᱯᱟᱨ ᱦᱟᱣᱩᱥ

ᱢᱮᱱᱟᱜ ᱠᱚᱣᱟ ᱡᱮ ᱩᱱᱠᱩ ᱟᱠᱚᱣᱟᱜ ᱡᱟᱦᱟᱸ ᱛᱤᱱᱟᱹᱜ ᱜᱮᱛᱟ ᱠᱚ ᱮᱞᱤᱡᱤᱵᱮᱞ ᱵᱷᱤᱛᱤᱨ ᱨᱮᱠᱚ ᱛᱟᱦᱮᱱ ᱠᱟᱱᱟ ᱛᱳ ᱩᱱᱠᱩ ᱡᱮᱢᱚᱱ ᱵᱚᱨᱥᱚ ᱠᱚ ᱩᱱᱠᱩ ᱯᱚᱧᱪᱟᱥ ᱦᱟᱡᱟᱨ ᱠᱟᱛᱮᱫ ᱴᱟᱠᱟ ᱠᱚ ᱧᱟᱢᱟ ᱟᱫᱚ ᱚᱱᱮ ᱚᱱᱠᱟ ᱞᱮᱠᱟᱛᱮ ᱡᱮ ᱥᱚᱨᱠᱟᱨ ᱨᱮᱭᱟᱜ ᱡᱳᱡᱚᱱᱟ ᱵᱷᱤᱛᱨᱤ ᱨᱮ ᱡᱮ ᱟᱹᱰᱤ ᱟᱭᱢᱟ ᱞᱮᱠᱟ ᱥᱩᱵᱤᱫᱷᱟ ᱦᱚᱸ ᱢᱮᱱᱟᱜᱼᱟ ᱥᱩᱡᱳᱜᱽ ᱦᱚᱸ ᱢᱮᱱᱟᱜᱼᱟ ᱟᱫᱚ ᱚᱱᱮ ᱚᱱᱟ ᱠᱚ ᱥᱩᱵᱤᱫᱷᱟ ᱥᱩᱡᱳᱜᱽ ᱠᱚᱦᱚᱸ ᱢᱤᱫ ᱫᱷᱟᱣ ᱢᱤᱫ ᱫᱷᱟᱣ ᱫᱚ ᱟᱵᱚ ᱦᱚᱲ ᱠᱚᱴᱷᱮᱱ ᱦᱚᱸ ᱵᱟᱝ ᱥᱮᱴᱮᱨ ᱜᱚᱫᱚᱜᱼᱟ ᱟᱫᱚ ᱚᱱᱟ ᱥᱩᱵᱤᱫᱷᱟ ᱠᱚ ᱦᱟᱛᱟᱣ ᱞᱟᱹᱜᱤᱫᱼᱛᱮ ᱟᱫᱚ ᱟᱹᱰᱤ ᱦᱚᱲ ᱚᱱᱠᱟᱜᱮ ᱥᱚᱨᱠᱟᱨᱤ ᱠᱚᱨᱢᱚᱪᱟᱹᱨᱤ ᱠᱚ ᱡᱩᱫᱤ ᱢᱮᱱᱟᱜ ᱠᱚᱣᱟ ᱮᱱᱠᱷᱟᱱ ᱩᱱᱠᱩ ᱠᱚ ᱡᱟᱜᱽᱜᱨᱚᱛ ᱫᱚᱨᱠᱟᱨᱚᱜ ᱠᱟᱱᱟ ᱡᱮ ᱟᱵᱚᱣᱟᱜ ᱥᱚᱨᱠᱟᱨᱤ ᱨᱮᱭᱟᱜ ᱡᱳᱡᱚᱱᱟ ᱞᱮᱠᱟᱛᱮ ᱟᱵᱚ ᱟᱭᱢᱟ ᱦᱚᱲᱟᱜ ᱡᱟᱦᱟᱸ ᱥᱩᱵᱤᱫᱷᱟ ᱢᱮᱱᱟᱜᱼᱟ ᱚᱱᱟᱫᱚ ᱦᱩᱭᱩᱜ ᱠᱟᱱᱟ ᱱᱚᱣᱟ ᱱᱚᱣᱟ ᱠᱚ ᱡᱟᱦᱟᱸ ᱞᱮᱠᱟ ᱛᱟᱨᱢᱟᱱᱮ ᱨᱮᱥᱚᱱ ᱠᱟᱨᱰᱛᱮ ᱡᱟᱦᱟᱸ ᱞᱮᱠᱟ ᱵᱚᱱ ᱧᱟᱢᱮᱜᱼᱟ ᱟᱵᱚ ᱥᱩᱵᱤᱫᱷᱟ ᱡᱟᱦᱟᱸ ᱞᱮᱠᱟ ᱥᱩᱵᱤᱫᱷᱟ ᱡᱳᱡᱚᱱᱟᱛᱮ ᱟᱵᱚᱵᱚᱱ ᱧᱟᱢᱮᱜᱼᱟ ᱥᱩᱵᱤᱫᱷᱟ ᱡᱟᱦᱟᱸᱞᱮᱠᱟ ᱟᱵᱚ ᱵᱷᱟᱛᱟ ᱵᱚᱱ ᱧᱟᱢᱮᱜᱼᱟ ᱮᱱᱠᱷᱟᱱ ᱱᱚᱜᱼᱚᱭ ᱱᱚᱝᱠᱟᱱᱟᱜ ᱟᱹᱰᱤ ᱟᱭᱢᱟ ᱥᱚᱨᱠᱟᱨᱤ ᱠᱚᱨᱢᱚ ᱥᱚᱨᱠᱟᱨ ᱨᱮᱭᱟᱜ ᱡᱳᱡᱚᱱᱟ ᱞᱮᱠᱟᱫᱚ ᱢᱮᱱᱟᱜᱼᱟ